ᱤᱧ ᱫᱚ ᱤᱧ ᱫᱟᱫᱟᱣᱟᱜ ᱤᱧ ᱫᱟᱫᱟᱣᱟᱜ ᱜᱚᱲᱚ ᱞᱮᱠᱟᱛᱮ ᱱᱟᱣᱟ ᱢᱤᱫᱴᱟᱝ ᱯᱟᱭᱨᱟᱜ ᱨᱮᱭᱟᱜ ᱥᱴᱨᱳᱠ ᱥᱮ ᱦᱚᱨᱟᱧ ᱪᱮᱫ ᱟᱠᱟᱫ ᱟᱹᱧ ᱤᱧ ᱫᱟᱫᱟ ᱫᱚ ᱤᱧᱜᱮ ᱟᱸᱡᱽᱞᱮᱭᱟᱛᱮᱫ ᱫᱟᱜ ᱨᱮᱭ ᱯᱟᱭᱨᱟ ᱦᱚᱪᱚᱭᱤᱧ ᱛᱮᱦᱮᱸᱫᱼᱟ ᱟᱨ ᱩᱱᱤ ᱫᱚᱭ ᱥᱟᱵ ᱠᱟᱹᱧ ᱛᱟᱦᱮᱸᱫ ᱜᱷᱟᱲᱤᱠ ᱜᱷᱟᱲᱤᱠ ᱨᱮ ᱢᱤᱢᱤᱫ ᱵᱟᱨ ᱫᱷᱟᱣ ᱫᱚᱭ ᱟᱲᱟᱜ ᱜᱚᱫᱤᱧ ᱛᱟᱦᱮᱸᱫ ᱡᱮ ᱤᱧ ᱯᱟᱭᱨᱟ ᱫᱟᱲᱮᱭᱟᱜ ᱠᱟᱹᱱᱟᱹᱧ ᱪᱮ ᱵᱟᱝ ᱟᱨ ᱤᱧ ᱫᱟᱫᱟ ᱥᱟᱨᱟ ᱜᱷᱟᱲᱤᱡ ᱤᱧ ᱥᱟᱶᱨᱮᱜᱮᱭ ᱛᱟᱦᱮᱱ ᱛᱟᱦᱮᱸᱫ ᱰᱷᱮᱨ ᱫᱟᱜ ᱵᱷᱤᱛᱤᱨ ᱥᱮᱫ ᱵᱟᱭ ᱥᱮᱱ ᱦᱚᱪᱚᱣᱟᱹᱧ ᱛᱟᱦᱮᱸᱫ ᱟᱨ ᱚᱱᱛᱮ ᱵᱟᱝ ᱮ ᱤᱫᱤᱭᱤᱧ ᱛᱟᱦᱮᱸᱫ ᱩᱱᱤ ᱫᱚ ᱫᱷᱟᱨᱮ ᱥᱮᱫ ᱨᱮᱜᱮᱭ ᱪᱮᱫ ᱟᱹᱧ ᱛᱟᱦᱮᱸᱫ ᱤᱧ ᱫᱟᱫᱟ ᱫᱚ ᱪᱮᱫᱚᱜ ᱞᱟᱹᱜᱤᱫ ᱛᱮ ᱫᱤᱱᱟᱹᱢ ᱦᱤᱞᱳᱜ ᱟᱞᱮ ᱥᱩᱨ ᱨᱮ ᱢᱮᱱᱟᱜ ᱟᱦᱟᱨ ᱨᱮ ᱤᱫᱤᱭᱤᱧ ᱛᱟᱦᱮᱸᱫ ᱟᱨ ᱚᱸᱰᱮᱜᱮ ᱥᱮᱬᱟᱣᱟᱹᱧᱟᱹ ᱪᱮᱫᱚᱜ ᱥᱚᱢᱚᱭ ᱡᱩᱫᱤ ᱡᱟᱦᱟᱸ ᱞᱮᱠᱟ ᱰᱩᱵᱩᱡ ᱜᱚᱫᱚᱜ ᱠᱷᱟᱱᱤᱧ ᱤᱧ ᱫᱟᱫᱟ ᱥᱚᱸᱜᱮ ᱥᱮᱱ ᱠᱟᱛᱮᱫ ᱮ ᱚᱣᱟᱨ ᱨᱟᱠᱟᱵ ᱤᱧ ᱛᱟᱦᱮᱸᱫ ᱟᱨ ᱤᱱᱟᱹ ᱛᱟᱭᱚᱢ ᱢᱤᱫᱴᱟᱝ ᱠᱟᱴ ᱮ ᱢᱟᱜ ᱟᱜᱩ ᱠᱟᱛᱮᱫ ᱚᱱᱟ ᱪᱟᱯᱮᱜ ᱠᱟᱱ ᱠᱟᱴᱨᱮ ᱥᱟᱵ ᱟᱛᱮᱫ ᱮ ᱯᱟᱭᱨᱟ ᱦᱚᱪᱚᱭᱤᱧ ᱛᱟᱦᱮᱸᱫ ᱚᱱᱠᱟ ᱛᱮᱜᱮ ᱤᱧ ᱫᱚ ᱯᱟᱭᱨᱟᱜ ᱤᱧ ᱪᱮᱫ ᱟᱠᱟᱫᱼᱟ